ᱦᱮᱸ ᱟᱪᱪᱷᱟ ᱤᱭᱟᱹ ᱜᱚᱢᱠᱮ ᱟᱹᱞᱤᱧ ᱢᱤᱫᱴᱤᱡ ᱡᱟᱭᱜᱟᱨᱮ ᱢᱚᱦᱟ ᱨᱮᱞᱤᱧ ᱧᱩᱨ ᱟᱠᱟᱱᱟ ᱪᱮᱫ ᱦᱚᱸ ᱵᱟᱝᱟ ᱛᱳᱻ ᱟᱹᱞᱤᱧᱟᱜ ᱯᱮ ᱪᱟᱸᱫᱚ ᱜᱟᱱ ᱦᱩᱭᱩᱜ ᱠᱟᱱᱟ ᱛᱳ ᱵᱤᱡᱽᱞᱤ ᱫᱚ ᱛᱟᱹᱞᱤᱧ ᱪᱮᱫ ᱪᱮᱠᱟ ᱟᱠᱟᱱᱟ ᱜᱮ ᱠᱷᱟᱨᱟᱯ ᱟᱠᱟᱱᱟ ᱯᱮ ᱪᱟᱸᱫᱚ ᱨᱮᱱᱟᱜ ᱵᱟᱹᱞᱤᱧ ᱮᱢ ᱟᱠᱟᱫᱼᱟ ᱛᱳ ᱚᱠᱚᱭ ᱴᱷᱮᱱ ᱞᱤᱧ ᱪᱟᱞᱟᱜᱼᱟ ᱟᱹᱞᱤᱧ ᱦᱚᱸ ᱵᱟᱹᱞᱤᱧ ᱴᱷᱤᱠᱟᱹ ᱴᱷᱤᱠ ᱫᱟᱲᱮᱭᱟᱜ ᱠᱟᱱᱟ ᱛᱳ ᱚᱸᱰᱮ ᱪᱟᱸᱜᱟ ᱴᱷᱮᱱᱞᱤᱧ ᱪᱟᱞᱟᱣ ᱞᱮᱱᱟ ᱵᱟᱹᱞᱤᱧ ᱧᱟᱢ ᱞᱮᱫ ᱠᱚᱣᱟ ᱧᱟᱢ ᱢᱟ ᱦᱚᱲᱠᱚ ᱢᱟ ᱛᱤᱱᱟᱹᱜ ᱜᱟᱱ ᱱᱟᱦᱟᱜ ᱢᱮᱱᱟᱜ ᱠᱚᱣᱟ ᱩᱱᱠᱩ ᱫᱚ ᱵᱟᱹᱞᱤᱧ ᱴᱷᱤᱠᱟᱹ ᱟᱠᱟᱫ ᱠᱚᱣᱟ ᱛᱳ ᱪᱮᱫ ᱞᱮᱠᱟ ᱩᱯᱟᱹᱭ ᱦᱩᱭᱩᱜᱼᱟ ᱚᱱᱟ ᱠᱟᱹᱴᱤᱡ ᱞᱟᱹᱭᱧᱚᱜ ᱟᱹᱞᱤᱧᱟᱵᱤᱱ ᱟᱫᱚ ᱱᱚᱜᱼᱚᱭ ᱠᱚ ᱯᱟᱞᱮᱱ ᱠᱷᱟᱨᱟᱯ ᱮᱢᱟᱱ ᱠᱚᱜᱼᱟ ᱥᱮ ᱪᱮᱫ ᱞᱮᱠᱟ ᱠᱚᱜᱼᱟ ᱚᱱᱟ ᱦᱚᱸ ᱵᱟᱹᱞᱤᱧ ᱴᱷᱤᱠᱟᱹ ᱫᱟᱲᱮᱭᱟᱜ ᱠᱟᱱᱟ ᱟᱹᱞᱤᱧ ᱢᱟ ᱛᱳ ᱱᱤᱭᱟᱹ ᱠᱚ ᱠᱟᱹᱢᱤ ᱵᱟᱲᱟ ᱠᱟᱛᱮᱫ ᱦᱩᱱᱟᱹᱝ ᱴᱷᱤᱠᱼᱴᱷᱟᱠ ᱧᱚᱜ ᱠᱟᱛᱮᱫ ᱠᱚᱞᱤᱧ ᱮᱢ ᱠᱟᱜ ᱞᱤᱧ ᱢᱚᱱᱮᱭᱮᱫᱼᱟ ᱟᱫᱚ ᱦᱳᱭ ᱟᱫᱚ ᱪᱮᱫ ᱦᱚᱸ ᱵᱟᱝᱟ ᱱᱤᱭᱟᱹᱜᱮ ᱦᱩᱱᱟᱹᱝ ᱵᱚᱱ ᱠᱚᱨᱟᱣ ᱧᱚᱜ ᱤᱧᱟ ᱟᱨ ᱧᱮᱞ ᱟᱹᱜᱩᱭᱧᱚᱜ ᱟᱯᱮ ᱦᱩᱱᱟᱹᱝ ᱛᱟᱵᱚᱱ ᱪᱮᱫ ᱪᱮᱠᱟ ᱟᱠᱟᱱᱟ ᱟᱨᱻ ᱪᱮᱫ ᱫᱚ ᱵᱟᱝᱟ ᱟᱹᱞᱤᱧ ᱱᱚᱜᱼᱚ ᱱᱚᱣᱟ ᱛᱮᱢᱟ ᱩᱱᱟᱹᱜ ᱵᱟᱹᱞᱤᱧ ᱵᱚᱞᱚ ᱵᱟᱲᱟ ᱟᱠᱟᱱᱟ ᱵᱟᱰᱟᱭ ᱦᱚᱸ ᱱᱟᱦᱟᱜ ᱵᱟᱹᱞᱤᱧ ᱵᱟᱰᱟᱭᱟ ᱛᱳ ᱡᱟᱦᱟᱱᱟᱜ ᱟᱵᱚ ᱢᱮᱱᱟᱜᱼᱟ ᱠᱚ ᱱᱟᱦᱟᱜ ᱡᱟᱦᱟᱸ ᱢᱮᱱᱟᱜᱼᱟ ᱛᱟᱵᱚᱱ ᱚᱸᱰᱮ ᱜᱮ ᱱᱟᱦᱟᱜ ᱦᱮᱸ ᱛᱮᱜᱮ ᱱᱟᱦᱟᱜ ᱛᱟᱵᱚᱱ ᱵᱟᱰᱟᱭ ᱯᱮ ᱟᱞᱮ ᱢᱟ ᱱᱟᱦᱟᱜ ᱚᱱᱟ ᱠᱚ ᱢᱟ ᱵᱟᱞᱮ ᱵᱟᱰᱟᱭ ᱜᱚᱫ ᱟᱠᱟᱫᱼᱟ ᱟᱨ ᱞᱟᱹᱭ ᱟᱞᱮᱯᱮ ᱡᱮ ᱪᱮᱠᱟ ᱟᱠᱟᱱᱟ ᱪᱮᱫ ᱫᱚ ᱵᱟᱝᱟ ᱛᱳ ᱱᱤᱱᱟᱹᱜ ᱪᱟᱸᱫᱚ ᱱᱟᱦᱟᱜ ᱯᱮ ᱪᱟᱸᱫᱚ ᱵᱟᱹᱞᱤᱧ ᱮᱢ ᱟᱠᱟᱫᱼᱟ ᱚᱱᱟ ᱱᱟᱦᱟᱜ ᱪᱮᱫ ᱞᱮᱠᱟ ᱵᱚᱱ ᱴᱷᱤᱠᱴᱷᱟᱠ ᱧᱚᱜ ᱟᱹᱞᱤᱧ ᱯᱮ ᱤᱱᱟᱹᱜᱮ ᱟᱹᱞᱤᱧᱟᱜ ᱢᱮᱱᱫᱚ